ᱦᱮᱞᱳ ᱟᱢ ᱠᱤ ᱠᱮᱵᱽ ᱰᱟᱭᱵᱷᱟᱨᱮᱢ ᱞᱟᱹᱭᱮᱫᱼᱟ ᱤᱧ ᱯᱨᱤᱭᱟᱝᱠᱟ ᱴᱩᱰᱩᱧ ᱢᱮᱱᱮᱫᱼᱟ ᱨᱟᱡᱽᱱᱚᱜᱚᱨ ᱟᱹᱛᱩ ᱠᱷᱚᱱᱟᱜ ᱜᱟᱯᱟ ᱟᱞᱮ ᱞᱮ ᱴᱷᱟᱹᱣᱠᱟᱹ ᱟᱠᱟᱫᱟ ᱡᱩᱜᱽᱞᱤ ᱯᱟᱨᱠ ᱥᱮᱱᱚᱜ ᱨᱮᱱᱟᱜ ᱡᱟᱦᱟᱸ ᱫᱚ ᱡᱟᱢᱥᱮᱫᱽᱯᱩᱨ ᱨᱮ ᱢᱮᱱᱟᱜᱼᱟ ᱠᱤ ᱟᱢᱮᱢ ᱥᱚᱢᱚᱭᱚᱜᱼᱟ ᱟᱨ ᱵᱟᱝᱠᱷᱟᱱ ᱜᱟᱯᱟ ᱫᱚᱥ ᱵᱟᱡᱮ ᱥᱮᱛᱟᱜ ᱦᱮᱡ ᱠᱟᱛᱮᱱ ᱟᱞᱮ ᱚᱲᱟᱜ ᱠᱷᱚᱱᱮᱢ ᱤᱫᱤ ᱞᱮᱭᱟ ᱤᱱᱟᱹᱜᱮ ᱛᱟᱦᱮᱱᱤᱧ ᱢᱮᱱᱮᱫᱼᱟ